ᱦᱮᱞᱳ ᱢᱳᱵᱟᱭᱤᱞ ᱫᱚᱠᱟᱱ ᱠᱟᱱᱟ ᱦᱮᱸ ᱱᱤᱛᱳᱜ ᱫᱚ ᱡᱷᱤᱡ ᱜᱮ ᱡᱷᱤᱡ ᱢᱮᱱᱟᱜᱼᱟ ᱢᱮᱱᱠᱷᱟᱱ ᱪᱮᱫ ᱠᱚ ᱫᱚᱨᱠᱟᱨ ᱛᱟᱵᱤᱱ ᱟᱪᱪᱷᱟ ᱠᱟᱹᱴᱤᱡ ᱥᱮᱴ ᱥᱮ ᱞᱟᱹᱴᱩ ᱥᱮᱴ ᱪᱮᱫ ᱠᱤᱨᱤᱧ ᱞᱟᱹᱭᱮᱫᱼᱟ ᱦᱳᱭ ᱟᱪᱪᱷᱟ ᱟᱪᱪᱷᱟ ᱫᱟᱢ ᱫᱚ ᱡᱮᱢᱚᱱ ᱥᱮᱴ ᱦᱤᱥᱟᱹᱵ ᱜᱮ ᱫᱟᱢ ᱢᱮᱱᱟᱜᱼᱟ ᱡᱮᱢᱚᱱ ᱡᱮᱴ ᱯᱷᱟᱭᱤᱵᱽ ᱢᱮᱱᱟᱜᱼᱟ ᱟᱨ ᱮᱱᱰᱨᱚᱭᱮᱴ ᱥᱮᱴ ᱢᱮᱱᱟᱜᱼᱟ ᱨᱤᱭᱟᱹᱞᱢᱤ ᱢᱮᱱᱟᱜᱼᱟ ᱨᱮᱭᱟᱹᱞᱢᱤ ᱛᱷᱨᱤ

ᱵᱮᱴᱨᱤ ᱨᱮᱱᱟᱜ ᱮᱢ ᱮᱭᱤᱪ ᱢᱮᱱᱟᱜᱼᱟ ᱯᱟᱸᱪ ᱦᱟᱡᱟᱨ ᱢᱮᱱᱟᱜᱼᱟ ᱟᱨ ᱯᱟᱸᱪ ᱦᱟᱡᱟᱨ ᱢᱮᱱᱟᱜᱼᱟ ᱟᱨ ᱮᱱᱰᱨᱚᱭᱮᱴ ᱮᱱᱰᱨᱚᱭᱮᱴ ᱥᱮᱴ ᱦᱚᱸ ᱢᱮᱱᱟᱜᱼᱟ ᱡᱟᱨ ᱡᱮᱢᱚᱱ ᱜᱮ ᱠᱚᱢ ᱵᱮᱥᱤ ᱢᱮᱱᱟᱜᱼᱟ ᱚᱱᱟᱫᱚ ᱦᱮᱸ ᱢᱮᱱᱟᱜ ᱠᱟᱫᱟ ᱯᱷᱟᱭᱤᱵᱽ ᱡᱤ ᱦᱚᱸ ᱢᱮᱱᱟᱜᱼᱟ ᱡᱚᱛᱚ ᱡᱚᱛᱚ ᱜᱮ ᱧᱮᱞᱢᱮ ᱴᱷᱤᱠ ᱟᱪᱪᱷᱟ ᱜᱮᱨᱮᱱᱴᱤ ᱮᱠ ᱵᱚᱪᱷᱚᱨ ᱛᱟᱦᱮᱱᱟ ᱜᱮᱨᱮᱱᱴᱤ

ᱦᱮᱸ ᱢᱟᱱᱮ ᱮᱠ ᱵᱚᱪᱷᱚᱨ ᱵᱷᱤᱛᱨᱤ ᱨᱮ ᱡᱩᱫᱤ ᱵᱟᱹᱲᱤᱡ ᱵᱟᱲᱟᱜᱼᱟ ᱮᱱᱠᱷᱟᱱ ᱫᱚ ᱯᱩᱨᱟᱹᱯᱩᱨᱤ ᱱᱟᱣᱟᱱᱟᱜ ᱜᱮ ᱧᱟᱢᱚᱜᱼᱟ ᱱᱟᱣᱟ ᱦᱮᱸ ᱦᱮᱸ ᱦᱮᱸ ᱡᱮᱢᱚᱱ ᱡᱮᱢᱚᱱ ᱨᱟᱹᱯᱩᱫ ᱠᱚᱫᱚ ᱟᱞᱚ ᱛᱟᱦᱮᱱ ᱢᱟ ᱡᱮᱢᱚᱱ ᱯᱚᱥᱟᱜ ᱵᱟᱲᱟ ᱠᱚ ᱟᱞᱚ ᱛᱟᱦᱮᱱ ᱢᱟ ᱡᱮᱢᱚᱱ ᱜᱤᱰᱤ ᱵᱟᱲᱟ ᱠᱚᱜᱼᱟ ᱵᱟᱝ ᱜᱤᱫᱽᱨᱟᱹ ᱠᱚ ᱚᱱᱠᱟ ᱡᱮᱢᱚᱱ ᱟᱞᱚ ᱛᱟᱦᱮᱱ ᱢᱟ ᱢᱮᱱᱠᱷᱟᱱ ᱡᱮ ᱢᱟᱱᱮ ᱫᱟᱜ ᱠᱚ ᱵᱟᱝ ᱛᱟᱦᱮᱸ ᱞᱮᱱᱠᱷᱟᱱ ᱜᱮ ᱟᱨ ᱟᱨ ᱡᱮᱢᱚᱱ ᱵᱟᱹᱲᱤᱡ ᱵᱟᱲᱟ ᱠᱟᱛᱮ ᱡᱮᱢᱚᱱ ᱡᱟᱦᱟᱸ ᱠᱚᱨᱮ ᱠᱚ ᱠᱷᱩᱞᱟᱹᱣ ᱵᱟᱲᱟ ᱦᱚᱪᱚᱭᱟᱥᱮ ᱢᱟᱱᱮ ᱡᱟᱦᱟᱸ ᱴᱷᱮᱡ ᱠᱚ ᱦᱟᱛᱟ ᱵᱟᱲᱟ ᱠᱟᱜᱼᱟ ᱚᱸᱰᱮ ᱚᱸᱰᱮ ᱵᱟᱝ ᱤᱫᱤ ᱠᱟᱛᱮ ᱮᱴᱟᱜ ᱠᱚᱨᱮ ᱠᱚ ᱨᱟᱲᱟ ᱵᱟᱲᱟ ᱠᱟᱛᱮ ᱠᱚ ᱧᱮᱞ ᱵᱟᱲᱟ ᱦᱚᱪᱚᱭᱟ ᱚᱱᱠᱟ ᱡᱮᱢᱚᱱ ᱟᱞᱚ ᱛᱟᱦᱮᱱ ᱢᱟ ᱡᱮᱢᱚᱱ ᱵᱟᱹᱲᱤᱡ ᱞᱮᱱᱠᱷᱟᱱ ᱡᱩᱫᱤ ᱟᱹᱞᱤᱧ ᱴᱷᱮᱱ ᱵᱮᱱ ᱟᱜᱩᱭᱟ ᱮᱱᱠᱷᱟᱱ ᱫᱚ ᱱᱟᱣᱟ ᱱᱟᱜ ᱵᱮᱱ ᱧᱟᱢᱟ ᱚᱱᱟ ᱚᱱᱟ ᱫᱚ ᱱᱟᱣᱟᱱᱟᱜ ᱫᱚ ᱱᱟᱜ ᱵᱟᱹᱞᱤᱧ ᱮᱢᱟ ᱵᱮᱱᱟ ᱢᱮᱱᱠᱷᱟᱱ ᱫᱚ ᱚᱣᱟᱥ ᱵᱟᱲᱟ ᱜᱮᱫ ᱞᱮᱠᱷᱟᱡ ᱜᱮ ᱫᱟᱜ ᱫᱟᱜ ᱨᱮ ᱵᱚᱞᱚ ᱠᱟᱛᱮ ᱫᱚ ᱚᱱᱟ ᱫᱚ ᱴᱷᱤᱠᱚᱜᱼᱟ ᱠᱷᱟᱡ ᱜᱮ ᱦᱮᱸ ᱧᱟᱢᱚᱜᱼᱟ ᱞᱤᱧ ᱟᱪᱪᱷᱟ

ᱚᱱᱟ ᱨᱮᱱᱟᱜ ᱵᱟᱨᱚ ᱦᱟᱡᱟᱨ ᱞᱮᱠᱟ ᱯᱟᱲᱟᱜᱼᱟ

ᱦᱮᱸᱛᱚ ᱴᱷᱤᱠ ᱢᱮᱱᱟᱜᱼᱟ ᱦᱤᱡᱩᱜ ᱵᱮᱱ